ᱟᱞᱮ ᱫᱚ ᱵᱟᱸᱫᱷ ᱠᱷᱚᱱ ᱦᱟᱹᱠᱩᱞᱮ ᱥᱟᱵ ᱟᱹᱜᱩ ᱠᱚᱣᱟ ᱟᱨ ᱟᱹᱨᱩᱵ ᱠᱚᱣᱟᱧ ᱟᱹᱨᱩᱵ ᱠᱚᱣᱟᱞᱮ ᱟᱹᱨᱩᱵ ᱠᱟᱛᱮᱫ ᱞᱮ ᱜᱮᱫ ᱠᱚᱣᱟ ᱜᱮᱫ ᱠᱟᱛᱮᱫ ᱞᱮ ᱫᱚᱦᱚ ᱠᱚᱣᱟ ᱫᱚᱦᱚ ᱠᱟᱛᱮᱫ ᱥᱟᱥᱟᱝ ᱢᱚᱥᱞᱟᱧ ᱞᱟᱜᱟᱣ ᱠᱚᱣᱟ ᱞᱟᱜᱟᱣ ᱠᱟᱛᱮᱫ ᱟᱨᱤᱧ ᱫᱚᱦᱚ ᱠᱟᱜ ᱠᱚᱜᱮ ᱟᱨ ᱥᱟᱦᱟᱱᱤᱧ ᱟᱹᱜᱩ ᱠᱮᱫ ᱜᱮ ᱟᱨᱤᱧ ᱪᱚᱸᱫᱟ ᱠᱮᱫ ᱜᱮ ᱟᱨ ᱚᱱᱟᱨᱤᱧ ᱵᱷᱟᱹᱡᱤ ᱠᱮᱫ ᱠᱚᱜᱮ ᱵᱷᱟᱹᱡᱤ ᱠᱮᱫ ᱜᱤᱧ ᱥᱩᱱᱩᱢᱤᱧ ᱫᱩᱞ ᱠᱮᱫ ᱜᱤᱧ ᱵᱷᱟᱹᱡᱤ ᱠᱮᱫ ᱜᱤᱧ ᱵᱷᱟᱹᱡᱤ ᱠᱟᱛᱮᱫ ᱤᱧ ᱟᱬᱜᱳ ᱠᱮᱫ ᱠᱚᱜᱮ ᱟᱬᱜᱳ ᱠᱟᱛᱮᱫ ᱟᱨᱚ ᱯᱮᱸᱭᱟᱡᱽ ᱠᱚ ᱜᱮᱫ ᱠᱟᱛᱮᱧ ᱞᱟᱜᱟᱣ ᱠᱮᱫ ᱜᱮ ᱟᱨᱤᱧ ᱤᱥᱤᱱ ᱠᱮᱫ ᱜᱮ ᱤᱥᱤᱱ ᱠᱟᱛᱮᱫ ᱥᱟᱥᱟᱝ ᱠᱚᱧ ᱨᱤᱫ ᱠᱮᱫ ᱜᱮ ᱚᱱᱟ ᱨᱤᱫ ᱠᱟᱛᱮᱫ ᱥᱟᱥᱟᱝ ᱫᱟᱜ ᱤᱧ ᱫᱩᱞᱟᱜᱼᱟ ᱥᱟᱥᱟᱝ ᱫᱟᱜ ᱫᱩᱞ ᱠᱟᱛᱮᱫ ᱦᱟᱹᱠᱩᱧ ᱠᱷᱟᱸᱡᱚ ᱠᱮᱫ ᱠᱚᱜᱮ ᱦᱟᱹᱠᱩ ᱠᱷᱟᱡᱚ ᱠᱟᱛᱮᱫ ᱤᱧ ᱛᱮᱱ ᱠᱮᱫ ᱠᱚᱜᱮ ᱛᱮᱱ ᱠᱟᱛᱮᱫ ᱦᱮᱰᱮᱡ ᱮᱱᱜᱮ ᱟᱨᱤᱧ ᱟᱬᱜᱳ ᱠᱮᱫ ᱠᱚᱜᱮ ᱟᱬᱜᱳ ᱠᱟᱛᱮᱫ ᱟᱨᱤᱧ ᱫᱚᱦᱚ ᱠᱟᱜ ᱠᱚᱜᱮ ᱟᱨ ᱯᱮᱲᱟ ᱦᱚᱲᱠᱚ ᱦᱮᱡ ᱮᱱᱜᱮ ᱦᱮᱡ ᱛᱚᱨᱟ ᱫᱟᱜ ᱤᱧ ᱟᱛᱟᱝ ᱟᱜ ᱠᱚᱜᱮ ᱫᱟᱜ ᱟᱛᱟᱝ ᱠᱟᱛᱮᱫ ᱯᱮᱲᱟ ᱦᱚᱲᱵᱚᱱ ᱵᱩᱜᱤ ᱵᱟᱹᱲᱤᱡ ᱤᱧ ᱠᱩᱞᱤ ᱠᱮᱫ ᱠᱚᱜᱮ ᱟᱨ ᱡᱤᱞ ᱞᱮ ᱟᱹᱜᱩᱭᱟ ᱡᱤᱞ ᱟᱹᱜᱩ ᱠᱟᱛᱮᱫ ᱥᱩᱠᱨᱤ ᱡᱤᱞ ᱟᱹᱜᱩᱭᱟᱞᱮ ᱟᱹᱜᱩ ᱠᱟᱛᱮᱫ ᱜᱮᱫ ᱟᱞᱮ ᱜᱮᱫ ᱠᱟᱛᱮᱫ ᱞᱮ ᱫᱚᱦᱚ ᱠᱟᱜᱼᱟ ᱫᱚᱦᱚ ᱠᱟᱛᱮᱫ ᱥᱟᱥᱟᱝ ᱢᱚᱥᱞᱟ ᱨᱤᱫ ᱠᱟᱛᱮᱫ ᱟᱨᱚ ᱚᱱᱟᱧ ᱩᱛᱩᱭᱟ ᱚᱱᱟ ᱥᱩᱱᱩᱢ ᱫᱩᱞ ᱠᱟᱛᱮᱧ ᱩᱛᱩ ᱠᱮᱫ ᱜᱮ ᱩᱛᱩ ᱠᱟᱛᱮᱫ ᱤᱧ ᱤᱥᱤᱱ ᱠᱮᱫ ᱜᱮ ᱤᱥᱤᱱ ᱠᱟᱛᱤᱧ ᱫᱚᱦᱚ ᱠᱮᱫ ᱜᱮ ᱫᱚᱦᱚ ᱠᱟᱛᱮᱫ ᱟᱵᱟᱨ ᱟᱨᱚ ᱫᱟᱠᱟᱧ ᱪᱚᱸᱫᱟᱭᱟ ᱫᱟᱠᱟᱧ ᱪᱚᱸᱫᱟ ᱠᱮᱫ ᱜᱮ ᱫᱟᱠᱟ ᱪᱚᱸᱫᱟ ᱠᱟᱛᱮᱫ ᱤᱥᱤᱱ ᱟᱬᱜᱚ ᱠᱮᱫ ᱜᱮ ᱟᱨ ᱤᱥᱤᱱ ᱟᱬᱜᱚ ᱠᱟᱛᱮᱫ ᱤᱧ ᱯᱮᱲᱟ ᱦᱚᱲᱤᱧ ᱦᱚᱦᱚᱣ ᱠᱚᱣᱟ ᱫᱮᱞᱟ ᱦᱤᱡᱩᱜ ᱯᱮ ᱫᱟᱠᱟ ᱵᱚᱱ ᱡᱚᱢᱟ ᱟᱫᱚᱧ ᱞᱩᱼᱣᱠᱚᱣᱟ ᱟᱜᱮ ᱞᱩ ᱠᱟᱛᱮᱧ ᱮᱢᱟᱜ ᱠᱚᱜᱮ ᱟᱨᱠᱚ ᱡᱚᱢ ᱠᱮᱫ ᱜᱮ ᱡᱚᱢ ᱠᱟᱛᱮᱫ ᱚᱱᱟᱠᱚ ᱥᱟᱱᱟᱢᱤᱧ ᱥᱟᱯᱷᱟ ᱠᱮᱫ ᱜᱮ ᱥᱟᱯᱷᱟ ᱠᱟᱛᱮᱫ ᱤᱧ ᱤᱧ ᱜᱤᱰᱤ ᱠᱮᱫ ᱜᱮ ᱚᱱᱟᱜᱮ ᱯᱮᱲᱟ ᱦᱚᱲ ᱠᱩᱥᱤᱧ ᱠᱷᱚᱡᱽ ᱠᱟᱱᱟ ᱟᱨ ᱡᱤᱞ ᱩᱛᱩ ᱦᱚᱸ ᱟᱨ ᱵᱷᱟᱹᱞᱤ ᱤᱥᱤᱱ ᱠᱟᱛᱮᱫ ᱤᱧ ᱮᱢᱟᱜ ᱠᱚᱣᱟ ᱟᱨ ᱥᱤᱢ ᱡᱤᱞ ᱦᱚᱸ ᱜᱚᱡ ᱟᱞᱮ ᱜᱚᱡ ᱠᱟᱛᱮᱫ ᱨᱚ ᱯᱩᱴᱩᱨ ᱮᱭᱟᱧ ᱨᱚ ᱯᱩᱴᱩᱨ ᱠᱟᱛᱮᱫ ᱜᱮᱫᱮᱭᱟᱞᱮ ᱜᱮᱫ ᱠᱟᱛᱮᱫ ᱞᱮ ᱥᱟᱯᱷᱟ ᱠᱮᱫ ᱜᱮ ᱥᱟᱯᱷᱟ ᱠᱟᱛᱮᱫ ᱟᱨᱚ ᱚᱱᱠᱟᱜᱮᱧ ᱫᱚᱦᱚ ᱠᱮᱫ ᱜᱮ ᱫᱚᱦᱚ ᱠᱟᱛᱮᱫ ᱩᱛᱩ ᱫᱟᱠᱟ ᱩᱛᱩ ᱠᱮᱫ ᱜᱤᱧ ᱩᱛᱩ ᱠᱟᱛᱮᱫ ᱤᱧ ᱦᱟᱸᱜ ᱟᱬᱜᱳ ᱠᱮᱫ ᱜᱮ ᱟᱬᱜᱳ ᱠᱟᱛᱮᱫ ᱫᱚᱦᱚ ᱠᱟᱛᱮᱫ ᱡᱚᱛᱚ ᱦᱚᱲᱤᱧ ᱦᱟᱹᱴᱤᱧᱟᱜ ᱠᱚᱜᱮ